ᱥᱟᱱᱛᱷᱟᱞᱤ ᱯᱟᱨᱥᱤ ᱨᱮᱭᱟᱜ ᱢᱟᱨᱟᱝ ᱮᱱᱮᱢ ᱫᱚ ᱠᱟᱱᱟ ᱥᱟᱱᱛᱷᱟᱞᱤ ᱯᱟᱹᱨᱥᱤ ᱛᱮ ᱚᱞᱚᱜ ᱯᱟᱲᱦᱟᱜ ᱟᱨ ᱮᱱᱮᱡ ᱥᱮᱨᱮᱧ ᱚᱱᱟᱛᱮ ᱟᱵᱚᱣᱟᱜ ᱯᱚᱱᱚᱛ ᱨᱮᱭᱟᱜ ᱯᱮᱨᱮᱡ ᱯᱩᱨᱟᱹᱣ ᱞᱟᱠᱪᱟᱨ ᱥᱮᱨᱣᱟ ᱨᱮᱭᱟᱜ ᱨᱟᱠᱷᱟ ᱫᱚᱦᱚ ᱟᱨ ᱯᱟᱥᱱᱟᱣ